ᱦᱮᱸ ᱤᱩᱧ ᱛᱩᱞᱟᱹᱣ ᱠᱟᱜ ᱜᱤᱭᱟᱹᱧ ᱤᱧ ᱠᱩᱥᱤᱭᱟᱜ ᱯᱷᱳᱴᱳ ᱠᱚ ᱤᱧ ᱡᱟᱦᱟᱸ ᱢᱚᱡᱽ ᱡᱟᱭᱜᱟᱧ ᱪᱟᱞᱟᱜᱼᱟ ᱜᱟᱛᱮ ᱠᱚ ᱥᱟᱶ ᱚᱸᱰᱮᱦᱚᱸ ᱯᱷᱳᱴᱳ ᱠᱚᱧ ᱛᱩᱞᱟᱹ ᱵᱟᱲᱟ ᱠᱟᱜᱼᱟ ᱟᱨ ᱚᱱᱟ ᱡᱟᱭᱜᱟᱨᱮ ᱜᱟᱛᱮ ᱠᱚ ᱥᱟᱶ ᱪᱟᱞᱟᱣ ᱠᱟᱛᱮᱫ ᱥᱮ ᱵᱚᱨᱱᱚᱱ ᱠᱟᱛᱮᱧ ᱞᱟᱹᱭᱮᱫᱟ ᱠᱤ ᱚᱸᱰᱮ ᱪᱟᱞᱟᱣ ᱠᱟᱛᱮᱫ ᱟᱭᱢᱟ ᱜᱟᱛᱮ ᱠᱚ ᱥᱟᱶ ᱪᱟᱞᱟᱣ ᱞᱮᱱᱠᱷᱟᱡ ᱚᱱᱮ ᱛᱤ ᱠᱩᱴᱩᱢ ᱠᱟᱛᱮᱡ ᱮᱢᱟ ᱪᱮᱫ ᱞᱮᱠᱟᱛᱮ ᱩᱱᱤ ᱢᱚᱡᱮ ᱧᱮᱞᱟ ᱥᱮ ᱮᱴᱟᱜ ᱥᱮᱫ ᱞᱮᱸᱜᱟ ᱧᱚᱜ ᱥᱮᱫ ᱠᱚᱭᱚᱜ ᱠᱟᱛᱮᱫ ᱯᱷᱳᱴᱳᱭ ᱛᱩᱞᱟᱹᱣᱟ ᱟᱨ ᱚᱠᱚᱭ ᱫᱚ ᱮᱴᱟᱜ ᱥᱮᱫ ᱠᱚᱭᱚᱜ ᱠᱟᱜ ᱚᱠᱚᱭ ᱫᱚᱭ ᱛᱩᱢᱵᱩᱫ ᱟᱠᱟᱱ ᱟᱨ ᱚᱠᱚᱭ ᱫᱚ ᱟᱨᱦᱚᱸ ᱪᱚᱴ ᱥᱮᱫ ᱠᱚᱭᱚᱜ ᱟᱠᱟᱫ ᱚᱠᱚᱭ ᱫᱚᱭ ᱞᱟᱸᱫᱟ ᱟᱠᱟᱫ ᱚᱠᱚᱭ ᱫᱚ ᱛᱤ ᱛᱤ ᱥᱟᱵ ᱟᱠᱟᱱ ᱚᱠᱚᱭ ᱫᱚᱭ ᱠᱳᱠᱮ ᱟᱠᱟᱱ ᱚᱠᱚᱭ ᱫᱚ ᱟᱨᱦᱚᱸᱭ ᱦᱚᱵᱚᱨ ᱟᱠᱟᱱ ᱚᱠᱚᱭ ᱫᱚ ᱢᱤᱫ ᱛᱮ ᱛᱤᱸᱜᱩ ᱟᱠᱟᱱ ᱡᱚᱛᱚ ᱦᱚᱲ ᱚᱱᱮ ᱚᱱᱠᱟᱜᱮ ᱥᱟᱶ ᱥᱟᱶᱛᱮ ᱫᱳᱢᱮᱞ ᱟᱛᱮᱜ ᱯᱷᱳᱴᱳᱞᱮ ᱛᱩᱞᱟᱹᱣ ᱟᱠᱟᱫ ᱜᱮᱭᱟ